ᱤᱧ ᱢᱤᱫᱴᱟᱝ ᱠᱳᱢᱯᱟᱱᱤ ᱱᱚᱰᱮᱱᱟᱜ ᱠᱳᱢᱯᱟᱱᱤ ᱨᱮ ᱢᱟᱱᱮ ᱥᱟᱹᱲᱤ ᱠᱳᱢᱯᱟᱱᱤ ᱨᱮ ᱥᱟᱹᱲᱤᱧ ᱚᱰᱟᱨ ᱞᱮᱫ ᱛᱟᱦᱮᱱᱟ ᱮᱱᱠᱷᱟᱱ ᱚᱱᱟ ᱥᱟᱹᱲᱤ ᱨᱮᱱᱟᱝ ᱫᱟᱢ ᱫᱚ ᱦᱩᱭᱩᱜ ᱠᱟᱱᱟ ᱫᱩ ᱦᱟᱡᱟᱨ ᱮᱱᱠᱷᱟᱱ ᱫᱚ ᱫᱩ ᱦᱟᱡᱟᱨ ᱦᱩᱭᱩᱜ ᱠᱟᱱᱟ ᱮᱱᱠᱷᱟᱱ ᱤᱧ ᱚᱰᱟᱨ ᱞᱮᱜᱼᱟ ᱮᱱᱠᱷᱟᱱ ᱚᱰᱟᱨ ᱞᱮᱜ ᱟᱹᱧ ᱮᱱᱠᱷᱟᱱ ᱥᱟᱹᱲᱤ ᱢᱟᱱᱮ ᱤᱧ ᱯᱩᱭᱥᱟᱹ ᱦᱚᱧ ᱮᱢ ᱠᱟᱜᱼᱟ ᱟᱨ ᱥᱟᱹᱲᱤ ᱦᱟᱛᱟᱣ ᱞᱟᱹᱜᱤᱫ ᱮᱱᱠᱷᱟᱱ ᱚᱱᱟ ᱥᱟᱹᱲᱤ ᱟᱹᱣᱨᱤ ᱦᱤᱡᱩᱜ ᱢᱟᱲᱟᱝ ᱛᱮ ᱤᱧᱟᱹᱜ ᱚᱲᱟᱜ ᱨᱮ ᱡᱟᱦᱟᱱᱟᱜ ᱫᱩᱨᱜᱷᱚᱴᱚᱱᱟ ᱜᱷᱚᱴᱟᱣ ᱮᱱᱟ ᱮᱱᱠᱷᱟᱱ ᱤᱧ ᱚᱱᱟ ᱥᱟᱹᱲᱤ ᱵᱟᱹᱧ ᱦᱟᱛᱟᱣᱟ ᱮᱱᱠᱷᱟᱱ ᱤᱧ ᱠᱳᱢᱯᱟᱱᱤ ᱴᱷᱮᱱ ᱱᱤᱭᱟᱹᱜᱤᱧ ᱱᱮᱦᱚᱨᱚᱜᱼᱟ ᱠᱤ ᱥᱟᱨ ᱤᱧ ᱱᱚᱣᱟᱧ ᱠᱟᱛᱷᱟᱧ ᱢᱮᱱᱮᱫᱼᱟ ᱠᱤ ᱤᱧᱢᱟ ᱥᱟᱹᱲᱤᱧ ᱚᱰᱟᱨ ᱞᱮᱜᱼᱟ ᱟᱨ ᱤᱧᱟᱹᱜ ᱚᱲᱟᱜ ᱨᱮ ᱡᱟᱦᱟᱱᱟᱜ ᱜᱷᱚᱴᱚᱱᱟ ᱜᱷᱚᱴᱟᱣ ᱢᱟᱱᱮ ᱱᱚᱝᱠᱟ ᱠᱟᱛᱷᱟ ᱦᱩᱭᱩᱜ ᱠᱟᱱᱟ ᱠᱤ ᱤᱧᱟᱹᱜ ᱚᱲᱟᱜ ᱨᱮ ᱟᱨᱦᱚᱸ ᱯᱩᱭᱥᱟᱹ ᱢᱟᱱᱮ ᱵᱟᱭ ᱦᱩᱭᱩᱜ ᱠᱟᱱᱟ ᱤᱧ ᱚᱱᱟ ᱡᱟᱦᱟᱱᱟᱜ ᱚᱲᱟᱜ ᱨᱮ ᱯᱩᱭᱥᱟᱹ ᱞᱟᱜᱟᱣ ᱫᱚᱨᱠᱟᱨ ᱜᱮ ᱠᱤ ᱥᱟᱹᱲᱤ ᱵᱟᱝ ᱦᱟᱛᱟᱣ ᱫᱚᱨᱠᱟᱨ ᱮᱱᱠᱷᱟᱱ ᱤᱧ ᱱᱚᱣᱟ ᱟᱢ ᱴᱷᱮᱱ ᱱᱤᱱᱟᱹᱜ ᱤᱧ ᱱᱮᱦᱚᱨᱚᱜ ᱠᱟᱱᱟ ᱠᱤ ᱤᱧᱫᱚ ᱡᱟᱦᱟᱸ ᱯᱩᱭᱥᱟᱹᱧ ᱮᱢ ᱠᱟᱫᱟ ᱚᱱᱟ ᱯᱩᱭᱥᱟᱹ ᱫᱚ ᱡᱮᱛᱮ ᱵᱟᱢ ᱨᱩᱣᱟᱹᱲᱟᱹᱧ ᱨᱮᱦᱚᱸ ᱤᱧ ᱥᱟᱹᱲᱤ ᱦᱟᱛᱟᱣ ᱞᱟᱹᱜᱤᱫ ᱢᱟᱱᱮ ᱟᱢ ᱤᱱᱟᱹ ᱠᱤᱪᱷᱩᱜᱟᱱ ᱯᱩᱭᱥᱟᱹ ᱨᱩᱣᱟᱹᱲᱤᱧ ᱢᱮ ᱟᱨ ᱤᱧ ᱜᱮ ᱚᱱᱟ ᱥᱟᱹᱲᱤ ᱚᱱᱟ ᱥᱟᱹᱲᱤ ᱵᱚᱨᱚᱝ ᱤᱧ ᱚᱱᱟ ᱰᱮᱞᱤᱵᱷᱟᱹᱨᱤ ᱵᱟᱹᱧ ᱦᱟᱛᱟᱣᱟ ᱮᱱᱠᱷᱟᱱ ᱤᱧ ᱚᱱᱟ ᱨᱮᱱᱟᱜ ᱠᱤᱪᱷᱩ ᱯᱩᱭᱥᱟᱹ ᱢᱟᱱᱮ ᱤᱧᱤᱧ ᱠᱷᱚᱡᱽ ᱠᱟᱱᱟ ᱚᱱᱟᱜᱮ ᱟᱢ ᱴᱷᱮᱱ ᱱᱮᱦᱚᱨᱚᱜ ᱠᱟᱹᱱᱟᱹᱧ ᱡᱟᱦᱟᱸ ᱥᱟᱹᱲᱤ ᱤᱧ ᱚᱰᱟᱨ ᱞᱮᱜᱼᱟᱹᱧ ᱟᱨ ᱯᱩᱭᱥᱟᱹ ᱱᱤᱛᱳᱜ ᱵᱟᱭ ᱦᱩᱭᱩᱜ ᱠᱟᱱ ᱠᱷᱟᱹᱛᱤᱨ ᱤᱧ ᱚᱱᱟ ᱯᱩᱭᱥᱟᱹ ᱟᱨᱚ ᱨᱤᱴᱟᱨᱱ ᱤᱧ ᱠᱷᱚᱡᱽ ᱠᱟᱱᱟ ᱟᱫᱚ ᱡᱮᱛᱮ ᱵᱟᱝ ᱨᱤᱴᱟᱨᱱ ᱨᱩᱣᱟᱹᱲ ᱟᱹᱧ ᱨᱮᱦᱚᱸ ᱠᱤ ᱤᱧ ᱟᱨᱦᱚᱸ ᱯᱩᱭᱥᱟᱹ ᱤᱧ ᱨᱩᱣᱟᱹᱲᱤᱧ ᱢᱮ